ᱤᱧ ᱫᱚ ᱟᱹᱰᱤ ᱱᱟᱪᱟᱨ ᱦᱟᱞᱚᱛ ᱨᱮᱱ ᱯᱚᱨᱤᱵᱟᱨ ᱨᱮᱱ ᱠᱚᱲᱟ ᱠᱟᱱᱟᱧ ᱛᱚ ᱚᱱᱟ ᱛᱮ ᱤᱧᱦᱚᱸ ᱤᱧ ᱛᱮᱜᱤᱧ ᱵᱟᱹᱦᱩᱣᱟᱱ ᱛᱟᱸᱦᱮᱱᱟ ᱛᱚ ᱜᱤᱫᱽᱨᱟᱹ ᱯᱤᱫᱽᱨᱟᱹ ᱠᱚ ᱦᱩᱭᱮᱱ ᱠᱷᱟᱱ ᱱᱚᱝᱠᱟ ᱦᱟᱞᱚᱛ ᱨᱤᱧ ᱯᱟᱲᱟᱣᱱᱟ ᱤᱧ ᱵᱟᱹᱦᱩ ᱪᱮᱫ ᱤᱧ ᱡᱚᱢ ᱦᱚᱪᱚᱭᱮᱭᱟ ᱤᱧ ᱵᱟᱵᱟ ᱛᱟᱹᱠᱤᱱ ᱪᱮᱫ ᱤᱧ ᱡᱚᱢ ᱦᱚᱪᱚ ᱠᱤᱱᱟ ᱥᱮ ᱜᱤᱫᱽᱨᱟᱹ ᱠᱚ ᱦᱩᱭᱮᱱ ᱠᱷᱟᱱ ᱩᱱᱠᱩ ᱦᱩᱭ ᱠᱟᱛᱮᱫ ᱡᱟᱱᱟᱢ ᱠᱟᱛᱮᱫ ᱛᱚ ᱥᱟᱢ ᱫᱚ ᱵᱟᱝ ᱠᱟᱱᱟ ᱢᱮᱱᱠᱷᱟᱱ ᱩᱱᱠᱩ ᱢᱟᱹᱱᱩᱥ ᱠᱚ ᱦᱩᱭᱩᱜᱼᱟ ᱟᱫᱚ ᱢᱟᱱᱩᱥ ᱠᱚᱨᱛᱮ ᱜᱮᱞᱮ ᱫᱚ ᱪᱮᱫ ᱦᱩᱭᱩᱜ ᱠᱟᱱᱟ ᱱᱤᱛᱚᱜ ᱦᱟᱨᱟᱭᱮᱱᱟ ᱠᱚ ᱡᱚᱠᱷᱚᱱ ᱯᱟᱸᱪ ᱵᱚᱪᱷᱚᱨ ᱵᱚᱭᱚᱥ ᱛᱚᱠᱷᱚᱱ ᱫᱚ ᱥᱠᱩᱞ ᱨᱮ ᱵᱷᱚᱨᱛᱤ ᱦᱩᱭᱩᱜᱼᱟ ᱟᱫᱚ ᱤᱧ ᱦᱩᱫᱤᱥ ᱠᱮᱫᱟ ᱡᱮ ᱢᱤᱫᱴᱮᱱ ᱵᱷᱟᱹᱜᱮ ᱥᱠᱩᱞ ᱨᱮ ᱵᱮᱴᱟ ᱟᱨ ᱵᱮᱴᱤ ᱫᱚᱞᱟᱝ ᱯᱟᱲᱦᱟᱣ ᱦᱚᱪᱚ ᱠᱤᱱᱟ ᱮᱱᱛᱮᱜ ᱵᱟᱹᱦᱩ ᱛᱟᱹᱞᱤᱧ ᱞᱤᱧ ᱜᱟᱞᱢᱟᱨᱟᱣ ᱠᱮᱫᱟ ᱟᱫᱚ ᱵᱷᱟᱜᱮ ᱥᱠᱩᱞ ᱵᱚᱞᱛᱮ ᱢᱚᱸᱡᱽ ᱥᱠᱩᱞ ᱞᱤᱧ ᱯᱟᱲᱦᱟᱣ ᱦᱚᱪᱚ ᱠᱮᱫ ᱠᱤᱱᱟ ᱟᱫᱚ ᱧᱮᱞ ᱱᱟ ᱡᱮ ᱧᱮᱞᱱᱟ ᱵᱷᱟᱜᱮ ᱥᱠᱩᱞ ᱨᱮ ᱯᱟᱲᱦᱟᱣ ᱯᱟᱲᱦᱟᱣᱛᱮ ᱧᱮᱞᱚᱜᱚᱜ ᱠᱟᱱᱟ ᱴᱟᱠᱟ ᱯᱚᱭᱥᱟ ᱨᱮᱱᱟᱜ ᱥᱚᱢᱚᱥᱥᱟ ᱴᱟᱠᱟ ᱯᱚᱭᱥᱟ ᱞᱟᱜᱟᱜ ᱠᱟᱱᱟ ᱟᱨ ᱥᱟᱵᱷᱟᱵᱤᱠ ᱵᱷᱟᱜᱮ ᱥᱠᱩᱞ ᱨᱮᱢᱟ ᱵᱷᱟᱜᱮ ᱴᱟᱠᱟᱜᱮ ᱞᱟᱜᱟᱜᱼᱟ ᱟᱫᱚ ᱮᱢᱚᱱ ᱢᱩᱦᱤᱢ ᱨᱮᱧ ᱯᱟᱲᱟᱣ ᱱᱟ ᱡᱮ ᱵᱟᱱᱟᱨ ᱜᱤᱫᱨᱟᱹ ᱟᱜ ᱴᱟᱠᱟ ᱡᱚᱜᱟᱲ ᱛᱮ ᱟᱹᱰᱤ ᱢᱩᱥᱠᱤᱞ ᱨᱤᱧ ᱧᱩᱨ ᱮᱱᱟ ᱟᱫᱚ ᱢᱤᱫᱴᱮᱱ ᱜᱟᱛᱮ ᱠᱚᱲᱟ ᱜᱮ ᱞᱟᱹᱭ ᱟᱹᱫᱤᱧᱟ ᱥᱮ ᱚᱱᱰᱮᱱᱤᱡ ᱟᱨᱚ ᱡᱟᱸᱦᱟᱭ ᱥᱠᱩᱞ ᱨᱮᱱ ᱯᱨᱤᱱᱥᱤᱯᱟᱞ ᱠᱟᱱᱟᱭ ᱩᱱᱤ ᱦᱚᱭ ᱞᱟᱹᱭ ᱟᱹᱫᱤᱧᱟ ᱡᱮ ᱱᱚᱣᱟ ᱥᱠᱩᱞ ᱨᱮᱫᱚ ᱡᱮ ᱴᱟᱠᱟ ᱯᱚᱭᱥᱟ ᱞᱟᱜᱟᱜ ᱠᱟᱱᱟ ᱛᱚ ᱛᱚ ᱵᱟᱱᱟᱨ ᱜᱤᱫᱽᱨᱟᱹ ᱟᱜ ᱫᱚ ᱵᱟᱢ ᱯᱟᱨᱮᱭᱟᱜᱼᱟ ᱟᱫᱚᱧ ᱪᱤᱠᱟ ᱠᱮᱫᱟ ᱟᱹᱰᱤ ᱟᱸᱴᱤᱧ ᱦᱩᱫᱤᱥ ᱠᱟᱛᱮᱧ ᱧᱮᱞ ᱠᱮᱫᱟ ᱛᱟᱭᱛᱚ ᱡᱮ ᱴᱟᱠᱟ ᱯᱚᱭᱥᱟ ᱵᱟᱱᱟᱨ ᱜᱤᱫᱽᱨᱟᱹ ᱟᱜ ᱡᱚᱜᱟᱣ ᱦᱚᱛᱚ ᱢᱩᱥᱠᱤᱞ ᱜᱮᱭᱟ ᱱᱚᱛᱮ ᱦᱩᱭᱩᱜ ᱠᱟᱱᱟ ᱱᱟᱪᱟᱨ ᱜᱷᱟᱸᱨᱚᱧᱡᱽ ᱠᱟᱹᱢᱤ ᱠᱟᱨᱠᱷᱟ ᱦᱚᱸ ᱴᱷᱤᱠ ᱴᱷᱟᱠ ᱵᱟᱝ ᱧᱟᱢᱚᱜᱼᱟ ᱛᱚ ᱢᱤᱫᱴᱮᱱ ᱜᱤᱫᱽᱨᱟᱹ ᱫᱚ ᱚᱱᱟ ᱫᱟᱢᱤ ᱥᱠᱩᱞ ᱨᱮ ᱵᱷᱚᱛᱛᱤ ᱛᱮ ᱵᱟᱫᱽᱫᱷᱚ ᱦᱩᱭᱮᱱᱟ ᱮᱱᱛᱮᱜ ᱠᱟᱹᱴᱤᱡ ᱠᱷᱚᱱ ᱠᱤᱱ ᱯᱟᱲᱦᱟᱜ ᱠᱟᱱᱟ ᱟᱫᱚ ᱠᱚᱲᱟ ᱫᱚᱭ ᱚᱱᱟ ᱴᱟᱠᱟ ᱯᱚᱭᱥᱟ ᱞᱟᱜᱟᱜ ᱚᱱᱟ ᱥᱠᱩᱞ ᱨᱮᱧ ᱵᱷᱚᱨᱛᱤ ᱠᱟᱫᱮᱭᱟ ᱚᱱᱰᱮ ᱜᱤᱧ ᱫᱚᱦᱚ ᱠᱟᱫᱮᱭᱟ ᱟᱨ ᱠᱩᱲᱤ ᱫᱚ ᱩᱱᱤ ᱜᱟᱛᱮ ᱠᱚᱲᱟ ᱥᱮ ᱯᱨᱤᱱᱥᱤᱯᱟᱞ ᱛᱟᱹᱠᱤᱱ ᱡᱩᱠᱛᱤ ᱠᱤᱱ ᱮᱢᱟᱫᱤᱧ ᱚᱱᱟ ᱠᱷᱟᱹᱛᱤᱨᱛᱮ ᱠᱩᱲᱤ ᱫᱚᱧ ᱵᱟᱝᱞᱟ ᱢᱮᱰᱝᱤᱭᱟᱢ ᱥᱮᱜ ᱟᱹᱜᱩ ᱠᱮᱫᱮᱭᱟ ᱛᱳ ᱟᱹᱜᱩ ᱠᱮᱫᱮᱭᱟᱹᱧ ᱢᱚᱸᱡᱽ ᱜᱮ ᱵᱟᱱᱟᱨ ᱜᱮ ᱟᱹᱰᱤ ᱢᱚᱸᱡᱽ ᱠᱤᱱ ᱯᱟᱲᱦᱟᱣ ᱱᱟ ᱡᱟᱠ ᱫᱟᱢᱤ ᱥᱠᱩᱞ ᱨᱮ ᱠᱷᱟᱹᱛᱤᱨ ᱛᱮ ᱦᱩᱭᱩᱜ ᱠᱟᱱᱟ ᱠᱚᱲᱟ ᱫᱚ ᱱᱤᱛ ᱮᱢ ᱮ ᱭ ᱠᱚᱢᱯᱤᱞᱤᱴ ᱠᱮᱫ ᱛᱤᱧᱟ ᱮᱵᱚᱝ ᱢᱟᱥᱴᱟᱨ ᱰᱤᱜᱽᱨᱤ ᱠᱚᱢᱯᱤᱞᱤᱴ ᱠᱮᱫᱟᱭ ᱮᱱᱛᱮᱫ ᱱᱮᱹᱴ ᱯᱚᱨᱤᱠᱠᱷᱟ ᱦᱚᱸ ᱟᱹᱰᱤ ᱢᱚᱸᱡᱽ ᱛᱮᱭ ᱯᱟᱥ ᱠᱮᱫᱟ ᱟᱨ ᱠᱩᱲᱤ ᱦᱚᱸ ᱱᱤᱛᱳᱜ ᱫᱚ ᱵᱚᱨᱛᱚᱢᱟᱱ ᱨᱮᱭ ᱯᱟᱲᱦᱟᱜ ᱠᱟᱱᱟ ᱢᱟᱱᱮ ᱵᱤᱹᱮᱹ ᱨᱮ ᱮᱵᱚᱝ ᱩᱱᱤ ᱦᱚᱸ ᱚᱱᱟᱨᱥ ᱨᱮᱜᱤᱧ ᱵᱷᱚᱨᱛᱤ ᱟᱠᱟᱫᱮᱭᱟ ᱚᱱᱟ ᱥᱚᱝᱜᱤᱛ ᱚᱱᱟᱨᱥ ᱱᱤᱭᱮ ᱯᱟᱲᱦᱟᱜ ᱠᱟᱱᱟ ᱛᱳ ᱱᱤᱝᱠᱟᱛᱮ ᱟᱹᱰᱤ ᱵᱚᱞᱮ ᱠᱚᱥᱴᱚ ᱠᱟᱛᱮᱜ ᱜᱮ ᱦᱮᱸ ᱡᱟᱸᱦᱟ ᱜᱷᱟᱸᱨᱚᱧᱡᱽ ᱠᱷᱚᱱ ᱡᱚᱢ ᱥᱟᱨᱮᱡ ᱪᱩᱯᱩᱫ ᱫᱚᱦᱚ ᱫᱚᱦᱚᱛᱮ ᱱᱤᱛ ᱱᱤᱱᱟᱹᱜ ᱫᱷᱟᱨᱤᱡ ᱤᱧ ᱠᱟᱹᱢᱤ ᱟᱠᱟᱫᱟ ᱟᱥᱚᱜ ᱟᱹᱧ ᱟᱨᱦᱚᱸ ᱟᱹᱰᱤ ᱢᱩᱪᱟᱹᱫ ᱫᱷᱟᱹᱨᱤᱡ ᱧᱮᱞ ᱦᱩᱭᱩᱜ ᱛᱤᱧᱟ ᱟᱫᱚ ᱱᱤᱛᱚᱜ ᱫᱚ ᱟᱨᱦᱚᱸ ᱢᱤᱫᱴᱮᱱ ᱥᱚᱢᱚᱥᱥᱟ ᱦᱩᱭᱩᱜ ᱠᱟᱱᱟ ᱡᱮᱦᱮᱛᱩ ᱜᱤᱫᱽᱨᱟᱹ ᱠᱚ ᱦᱟᱨᱟ ᱡᱩᱣᱟᱹᱱ ᱱᱟᱠᱚ ᱦᱚᱭᱛᱳ ᱠᱟᱹᱢᱤ ᱠᱟᱨᱵᱟᱨ ᱛᱤᱥᱠᱚ ᱧᱟᱢᱟ ᱵᱟᱠᱚ ᱧᱟᱢᱟ ᱚᱱᱟ ᱠᱟᱛᱷᱟ ᱫᱚ ᱵᱟᱝ ᱠᱟᱱᱟ ᱢᱮᱱᱠᱷᱟᱱ ᱩᱱᱠᱩᱣᱟᱜ ᱜᱷᱟᱸᱨᱚᱧᱡᱽ ᱵᱮᱱᱟᱣ ᱞᱟᱹᱜᱤᱫ ᱛᱮ ᱤᱧᱦᱚᱸ ᱠᱟᱹᱴᱤᱡ ᱪᱤᱱᱛᱟᱹ ᱨᱮᱧ ᱯᱟᱲᱟᱣ ᱟᱠᱟᱱᱟ ᱟᱪᱪᱷᱟ ᱪᱤᱱᱛᱟ ᱨᱮ ᱯᱟᱲᱟᱣ ᱠᱷᱟᱹᱛᱤᱨ ᱛᱮ ᱪᱮᱫ ᱛᱮᱫ ᱮᱱᱛᱮᱫ ᱪᱤᱱᱛᱟ ᱠᱟᱛᱮᱜ ᱫᱚ ᱦᱩᱭᱩᱜᱼᱟ ᱟᱞᱤᱧᱟᱜ ᱵᱚᱭᱚᱥ ᱦᱚᱸ ᱰᱷᱮᱹᱨᱚᱜ ᱠᱟᱱᱟ ᱦᱮᱸ ᱟᱫᱚ ᱡᱟᱠ ᱜᱤᱫᱽᱨᱟᱹ ᱠᱚᱣᱟᱜ ᱠᱟᱹᱢᱤ ᱠᱟᱨᱵᱟᱨ ᱛᱟᱞᱟ ᱨᱮᱦᱚᱸ ᱢᱮᱱᱟᱜ ᱞᱤᱧᱟ ᱟᱨ ᱟᱹᱞᱤᱧᱦᱚᱸ ᱡᱚᱛᱚ ᱴᱟᱜ ᱞᱤᱧ ᱫᱟᱲᱮᱭᱟᱜᱼᱟ ᱟᱹᱞᱤᱧ ᱜᱚᱲᱚᱜ ᱠᱟᱱᱟ ᱟᱨ ᱡᱟᱜᱮ ᱦᱩᱭᱩᱜ ᱠᱟᱱᱟ ᱠᱟᱹᱢᱤ ᱫᱚ ᱱᱤᱭᱟᱹᱜᱮ ᱪᱟ ᱫᱚᱠᱟᱱ ᱠᱷᱚᱱ ᱡᱟᱜᱮ ᱛᱩᱫᱩᱜᱼᱟ ᱪᱟᱧ ᱫᱚᱠᱟᱱ ᱠᱟᱫᱟ ᱤᱧ ᱫᱚ ᱟᱨ ᱵᱟᱹᱵᱩ ᱵᱤᱴᱤ ᱮᱸᱜᱟᱛ ᱫᱚ ᱦᱩᱭᱩᱜ ᱠᱟᱱᱟ ᱢᱤᱫᱴᱮᱱ ᱡᱟᱭᱜᱟᱨᱮ ᱠᱟᱹᱢᱤ ᱠᱟᱱᱟ ᱟᱨᱠᱤ ᱛᱳ ᱟᱨᱦᱚᱸ ᱜᱤᱫᱽᱨᱟᱹ ᱠᱚ ᱠᱟᱹᱢᱤ ᱠᱚ ᱧᱟᱢ ᱞᱮᱠᱷᱟᱱ ᱢᱟ ᱛᱟᱦᱞᱮ ᱢᱤᱫᱴᱮᱱ ᱥᱳᱱᱟᱨ ᱥᱚᱝᱥᱟᱨ ᱛᱤᱜᱩ ᱨᱮᱭᱟᱜ ᱥᱚᱢᱵᱷᱚᱵᱚᱱᱟ ᱢᱮᱱᱟᱜᱼᱟ ᱡᱩᱫᱤᱭᱳ ᱚᱱᱟ ᱫᱚ ᱪᱚᱴ ᱥᱮᱨᱢᱟ ᱪᱟᱸᱫᱳ ᱵᱚᱸᱜᱟᱣᱟᱜ ᱟᱹᱥᱤᱨᱵᱟᱫᱽ ᱛᱟᱸᱦᱮᱱ ᱠᱷᱟᱱᱜᱮ ᱱᱤᱭᱟᱹᱜᱮ ᱤᱧᱟᱹᱜ ᱠᱟᱛᱷᱟ ᱫᱚ ᱠᱟᱱᱟ